ᱦᱮᱞᱳ ᱦᱮᱞᱳ ᱦᱮᱞᱳ ᱦᱮᱸ ᱟᱢᱜᱮ ᱯᱷᱩᱞᱢᱚᱱᱤ ᱥᱚᱨᱮᱱ ᱫᱚ ᱚᱻ ᱢᱮᱱᱮᱫ ᱠᱟᱱ ᱛᱟᱦᱮᱱᱤᱧ ᱤᱧᱫᱚ ᱡᱷᱟᱲᱠᱷᱚᱸᱰ ᱨᱮᱱ ᱠᱟᱹᱱᱟᱹᱧ ᱟᱫᱚ ᱤᱧᱫᱚᱠᱚ ᱢᱤᱛᱟᱹᱧᱟ ᱟᱱᱛᱚᱱᱤ ᱠᱤᱥᱠᱩ ᱟᱢᱫᱚ ᱡᱷᱤᱱᱩᱠᱯᱩᱨ ᱨᱮᱱ ᱠᱟᱱ ᱜᱮᱭᱟᱢ ᱦᱮᱸᱵᱟᱝ ᱦᱮᱸ ᱢᱟᱹᱡᱷᱤ ᱵᱩᱰᱷᱤ ᱠᱟᱱ ᱜᱮᱭᱟᱢ ᱚᱻ ᱤᱧ ᱵᱟᱨᱭᱟ ᱯᱮᱭᱟ ᱠᱟᱛᱷᱟ ᱟᱸᱡᱚᱢ ᱥᱟᱱᱟᱧ ᱠᱟᱱ ᱛᱟᱦᱮᱱᱟ ᱡᱮ ᱟᱯᱮ ᱥᱮᱫ ᱫᱚ ᱵᱟᱦᱟ ᱯᱚᱨᱚᱵᱽ ᱠᱚᱫᱚ ᱛᱤᱱ ᱫᱤᱱ ᱯᱮ ᱢᱟᱱᱟᱣᱟ ᱪᱮᱫ ᱞᱮᱠᱟᱯᱮ ᱢᱟᱱᱟᱣᱟ ᱚᱱᱟ ᱠᱚᱜᱮ ᱵᱚᱞᱮ ᱟᱸᱡᱚᱢ ᱥᱟᱱᱟᱧ ᱠᱟᱱ ᱛᱟᱦᱮᱱᱚᱜᱼᱟ ᱦᱮᱸ ᱦᱮᱸ ᱦᱮᱸ ᱵᱟᱦᱟᱭ ᱟᱹᱜᱩᱭᱮᱫᱟ ᱦᱮᱸᱵᱟᱝ ᱟᱞᱮ ᱥᱮᱫ ᱦᱚᱸ ᱚᱱᱠᱟ ᱫᱚ ᱚᱱᱠᱟᱜᱮ ᱠᱚ ᱠᱚᱨᱟᱣᱫᱟ ᱛᱳ ᱮᱴᱟᱜ ᱮᱴᱟᱜ ᱴᱚᱴᱷᱟᱨᱮ ᱛᱳ ᱚᱱᱠᱟ ᱵᱟᱠᱳ ᱠᱚᱨᱟᱣᱫᱟ ᱢᱟᱱᱮ ᱡᱩᱫᱟᱹ ᱧᱚᱜ ᱠᱚ ᱠᱚᱨᱟᱣᱫᱟ ᱟᱫᱚ ᱱᱚᱝᱠᱟ ᱡᱩᱫᱤ ᱟᱵᱚ ᱥᱟᱱᱛᱟᱞ ᱥᱚᱢᱟᱡᱽ ᱨᱮ ᱡᱩᱫᱤ ᱱᱚᱝᱠᱟ ᱵᱚᱱ ᱟᱫ ᱤᱫᱤᱭᱟ ᱛᱳ ᱟᱵᱚ ᱠᱚᱨᱮᱱ ᱜᱤᱫᱽᱨᱟᱹ ᱫᱚ ᱱᱤᱭᱟᱹ ᱠᱚᱫᱚ ᱵᱟᱝᱠᱚ ᱵᱟᱰᱟᱭ ᱫᱟᱲᱮᱭᱟᱜᱼᱟ ᱟᱨ ᱪᱮᱠᱟ ᱠᱚ ᱠᱟᱹᱢᱤᱭᱟ ᱦᱮᱸ ᱟᱨ ᱟᱵᱚ ᱦᱚᱲ ᱥᱚᱢᱟᱡᱽ ᱨᱮᱫᱚ ᱵᱟᱦᱟ ᱨᱮᱱᱟᱜ ᱨᱩ ᱡᱩᱫᱟᱹ ᱜᱮᱭᱟ ᱥᱚᱦᱨᱟᱭ ᱨᱮᱱᱟᱜ ᱨᱩ ᱡᱩᱫᱟᱹ ᱜᱮᱭᱟ ᱵᱟᱦᱟᱫᱚ ᱟᱵᱚ ᱫᱚ ᱯᱷᱟᱹᱜᱩᱱ ᱨᱮᱵᱚᱱ ᱠᱚᱨᱟᱣᱟ ᱦᱮᱸᱵᱟᱝ ᱥᱮ ᱟᱯᱮᱫᱚ ᱚᱱᱛᱮ ᱪᱮᱫ ᱞᱮᱠᱟ ᱦᱮᱸ ᱟᱨ ᱥᱚᱦᱨᱟᱭ ᱫᱚ ᱚᱠᱟ ᱢᱟᱥ ᱯᱮ ᱠᱚᱨᱟᱣᱟ ᱢᱟᱜᱽ ᱪᱟᱸᱫᱳ ᱦᱮᱸᱵᱟᱝ ᱚᱻ ᱟᱨ ᱥᱚᱨᱦᱟᱭ ᱨᱮᱫᱚ ᱟᱯᱮᱫᱚ ᱛᱚᱵᱮ ᱟᱹᱰᱤᱜᱟᱱ ᱜᱮᱯᱮ ᱨᱟᱹᱥᱠᱟᱹᱜᱼᱟ ᱦᱮᱸ ᱦᱮᱸ ᱟᱫᱚ ᱟᱯᱮᱫᱚ ᱛᱩᱢᱫᱟᱜ ᱴᱟᱢᱟᱠ ᱨᱮᱜᱮ ᱯᱮ ᱮᱱᱮᱡᱼᱟ ᱦᱮᱸ ᱟᱵᱚ ᱥᱟᱱᱛᱟᱲ ᱵᱚᱭᱦᱟᱣᱟᱜ ᱢᱟ ᱛᱩᱢᱫᱟᱜ ᱴᱟᱢᱟᱠ ᱠᱟᱱ ᱜᱮᱭᱟᱥᱮ ᱦᱮᱸ ᱟᱞᱮ ᱱᱚᱛᱮ ᱦᱚᱸ ᱡᱷᱟᱲᱠᱷᱚᱸᱰ ᱥᱮᱫ ᱦᱚᱸ ᱛᱩᱢᱫᱟᱜ ᱴᱟᱢᱟᱠ ᱨᱮᱜᱮᱞᱮ ᱨᱟᱹᱥᱠᱟᱹᱭᱟ ᱪᱮᱫᱟᱜ ᱥᱮ ᱢᱟᱱᱮ ᱥᱮᱫᱟᱭ ᱢᱟᱱᱮ ᱜᱚᱲᱚᱢ ᱵᱟᱵᱟ ᱵᱤᱫᱟᱹᱞ ᱠᱷᱚᱱ ᱢᱟᱱᱮ ᱟᱵᱚᱣᱟᱜ ᱫᱚ ᱛᱩᱢᱫᱟᱜ ᱴᱟᱢᱟᱠ ᱠᱟᱱ ᱜᱮᱭᱟᱛᱚ ᱟᱫᱚ ᱚᱱᱟ ᱛᱮᱜᱮ ᱚᱱᱟᱛᱮ ᱛᱩᱢᱫᱟᱜ ᱴᱟᱢᱟᱠ ᱨᱮᱜᱮ ᱢᱟᱱᱮ ᱟᱞᱮ ᱦᱚᱸᱞᱮ ᱮᱱᱮᱡ ᱥᱮᱨᱮᱧᱟ